ᱦᱮᱞᱳ ᱦᱮᱸ ᱢᱮᱱ ᱫᱤᱧ ᱦᱮᱸ ᱦᱮᱞᱳ ᱢᱟ ᱞᱟ ᱭ ᱢᱮ ᱚᱸᱻ ᱤᱧ ᱫᱚ ᱟᱪᱪᱷᱟ ᱤᱧ ᱥᱟᱜᱮᱱ ᱤᱧ ᱞᱟᱹᱭ ᱮᱫᱟ ᱛᱚ ᱱᱚᱣᱟ ᱠᱤ ᱠᱷᱟᱛᱲᱟ ᱨᱮᱱᱟᱜ ᱚᱱᱟ ᱢᱟᱨᱟᱝ ᱢᱚᱵᱟᱭᱤᱞ ᱫᱚᱠᱟᱱ ᱟᱪᱪᱷᱟ ᱟᱪᱷᱟ ᱦᱮᱸ ᱯᱷᱳᱱ ᱫᱚᱨᱠᱟᱨ ᱛᱟᱦᱮᱸ ᱠᱟᱱᱟ ᱟᱫᱚ ᱱᱤᱛᱚᱜ ᱠᱚᱢᱯᱟᱱᱤᱭᱟᱜ ᱚᱱᱠᱟᱞᱮᱠᱟ ᱪᱮᱫ ᱥᱮᱴ ᱠᱚ ᱟᱬᱜᱚᱣᱟᱠᱟᱱᱟ ᱱᱟᱣᱟ

ᱟᱪᱪᱷᱟ ᱟᱪᱪᱷᱟ ᱵᱟᱝᱼᱟ ᱵᱟᱝᱼᱟ ᱠᱤᱯᱮᱰ ᱠᱚᱫᱚ ᱵᱟᱝᱼᱟ ᱮᱱᱰᱨᱚᱭᱮᱰ ᱠᱚᱜᱮ ᱞᱟ ᱭ ᱦᱩᱭᱩᱜ ᱠᱟᱱ ᱛᱟᱦᱮᱱᱟ ᱟᱫᱚ ᱱᱚᱣᱟᱨᱮ ᱪᱷᱟᱰ ᱠᱚ ᱪᱮᱫᱞᱮᱠᱟ ᱢᱮᱱᱟᱜ ᱟᱠᱟᱫᱟ ᱛᱚ ᱢᱚᱴᱟ ᱢᱩᱴᱤ ᱱᱤ ᱦᱮᱸ ᱱᱤᱛᱚᱜ ᱢᱚᱴᱟ ᱢᱩᱴᱤ ᱨᱮᱰᱢᱤ ᱨᱮ ᱨᱮᱰᱢᱤ ᱨᱮ ᱛᱤᱱᱟ ᱜ ᱜᱟᱱ ᱪᱷᱟᱲ ᱢᱮᱱᱟᱜ ᱟᱠᱟᱫᱟ ᱨᱮᱰᱢᱤ ᱚᱸᱻ ᱟᱪᱪᱷᱟ ᱟᱪᱪᱷᱟ ᱟᱨ ᱵᱷᱤᱵᱚ ᱚᱸᱻ ᱟᱪᱪᱷᱟ ᱚᱯᱚ ᱚᱸᱻ ᱟᱪᱪᱷᱟ ᱟᱪᱪᱷᱟ ᱟᱨ ᱟᱨ ᱱᱚᱣᱟ ᱵᱟᱨᱮᱛᱮ ᱱᱚᱣᱟ ᱠᱚ ᱵᱟᱫ ᱠᱟᱛᱮ ᱟᱨᱚ ᱡᱟᱦᱟᱸ ᱮᱢᱱᱤ ᱚᱱᱠᱟ ᱵᱨᱮᱱᱰ ᱠᱚᱢᱯᱟᱱᱤ ᱵᱟᱝ ᱠᱟᱛᱮᱫ ᱡᱟᱦᱟᱸ ᱠᱚᱫᱚ ᱱᱚᱨᱢᱟᱞᱤ ᱠᱚᱢᱯᱟᱱᱤᱭᱟᱜ ᱱᱚᱣᱟᱠᱚᱫᱚ ᱪᱮᱫᱞᱮᱠᱟ ᱪᱷᱟᱲ ᱢᱮᱱᱟᱜᱼᱟ ᱥᱮ ᱱᱚᱣᱟ ᱠᱚᱫᱚ ᱚᱱᱠᱟ ᱞᱮᱠᱟ ᱪᱷᱟᱲ ᱠᱚᱫᱚ ᱵᱟᱹᱱᱩᱜᱼᱟ

ᱟᱪᱪᱷᱟ ᱟᱪᱪᱷᱟ ᱟᱪᱪᱷᱟ ᱚᱸᱻ ᱟᱪᱪᱷᱟ ᱟᱪᱪᱷᱟ ᱛᱟᱦᱚᱞᱮ ᱢᱤᱱᱤᱢᱟᱢ ᱱᱤᱛᱚᱜ ᱫᱚ ᱱᱚᱜᱼᱚᱭ ᱱᱚᱠᱟ ᱪᱪᱷᱟᱲ ᱢᱮᱱᱟᱜᱼᱟ ᱢᱚᱴᱟ ᱢᱚᱴᱤ ᱯᱟᱸᱪ ᱯᱟᱨᱥᱮᱱᱴ ᱫᱚᱥ ᱯᱟᱨᱥᱮᱱᱴ ᱟᱨ ᱢᱤᱫᱴᱟᱝ ᱛᱤᱨᱤᱥ ᱯᱟᱨᱥᱮᱱᱴ ᱛᱟᱭᱛᱚ ᱚᱸᱻ ᱟᱪᱪᱷᱟ ᱟᱪᱪᱷᱟ ᱟᱨ ᱠᱤᱯᱮᱰ ᱫᱚ ᱪᱮᱫᱞᱮᱠᱟ ᱱᱤᱛᱚᱜ ᱠᱤᱯᱮᱰ ᱨᱮᱱᱟᱜ ᱢᱤᱱᱤᱢᱚᱢ ᱠᱤᱯᱮᱰ ᱥᱚᱨᱵᱚᱱᱤᱢᱱᱚ ᱱᱤᱛᱚᱜ ᱛᱤᱱᱟ ᱜ ᱠᱷᱚᱱᱟᱜ ᱢᱮᱱᱟᱜ ᱟᱠᱟᱫᱟ

ᱚᱸᱻ ᱟᱪᱪᱷᱟ ᱟᱪᱪᱷᱟ ᱟᱫᱚ ᱠᱤᱯᱮᱰ ᱠᱚᱦᱚᱸ ᱦᱮᱸ ᱦᱮᱸ ᱪᱮᱫ ᱠᱚ ᱢᱮᱱᱟᱜ ᱟᱠᱟᱫᱟ ᱛᱟᱣ ᱱᱤᱛᱚᱜ

ᱚᱸᱻ ᱥᱟᱢᱥᱩᱝ ᱠᱚ ᱢᱮᱱᱟᱜ ᱟᱠᱟᱫᱟ ᱢᱟᱭᱠᱨᱚᱢᱮᱠᱥ ᱠᱚ ᱢᱮᱱᱟᱜ ᱟᱠᱟᱫᱟ ᱟᱨᱦᱚᱸ ᱟᱭᱢᱟ ᱚᱱᱠᱟ ᱞᱮᱠᱟᱜᱮ ᱮᱠᱷᱚᱱ ᱮᱢᱱᱤ ᱡᱟᱦᱟᱸ ᱠᱚᱫᱚ ᱵᱨᱮᱱᱰ ᱠᱚᱢᱯᱟᱱᱤ ᱵᱟᱝ ᱠᱟᱱ ᱨᱮᱦᱚᱸ ᱪᱟᱭᱱᱟ ᱥᱮᱴ ᱠᱚᱦᱚᱸ ᱢᱮᱱᱟᱜ ᱟᱠᱟᱫ ᱜᱮᱭᱟ ᱵᱟᱝ ᱚᱸᱻ ᱟᱪᱪᱷᱟ ᱫᱚᱠᱟ ᱟᱪᱪᱷᱟ ᱟᱪᱪᱷᱟ ᱚᱸᱻ ᱟᱪᱪᱷᱟ ᱟᱫᱚ ᱫᱚᱠᱟᱱ ᱫᱚ ᱠᱤ ᱟᱪᱷᱟ ᱢᱮᱱᱫᱟ ᱧ ᱫᱚᱠᱟᱱ ᱫᱚ ᱠᱤ ᱫᱤᱱᱟ ᱢ ᱜᱮ ᱠᱷᱩᱞᱟ ᱣ ᱛᱟᱦᱮᱱᱟ ᱪᱮ ᱥᱚᱯᱛᱟᱦᱚ ᱨᱮ ᱚᱠᱟ ᱚᱠᱟ ᱠᱚ ᱵᱟᱨ ᱠᱚ ᱯᱟᱪᱷᱮ ᱵᱚᱱᱫᱚ ᱛᱟᱦᱮᱱᱟ ᱚᱸᱻ ᱛᱤᱠᱤᱱ ᱵᱮᱲᱟᱛᱮᱫ ᱵᱚᱱᱫᱚ ᱛᱟᱦᱮᱱᱟ ᱚᱸᱻ ᱟᱪᱪᱷᱟ ᱜᱟᱯᱟ ᱛᱟᱦᱚᱞᱮ ᱪᱟᱞᱟᱜ ᱞᱟ ᱭ ᱦᱩᱭᱩᱜ ᱠᱟᱱᱟ ᱱᱷᱟᱜ ᱚᱱᱟ ᱢᱚᱵᱟᱭᱤᱞ ᱥᱚᱨᱩᱢ ᱥᱮ ᱫᱚᱠᱟᱱ ᱛᱮᱜᱮ ᱟᱫᱚ ᱜᱟᱯᱟ ᱪᱟᱞᱟᱣ ᱞᱮᱱ ᱠᱷᱟᱱ ᱱᱷᱟᱜ ᱜᱟᱯᱟ ᱡᱩᱫᱤ ᱫᱚᱥᱴᱟ ᱮᱜᱟᱨᱚᱴᱟ ᱥᱮᱫ ᱪᱟᱞᱟᱜ ᱞᱟ ᱭ ᱦᱩᱭᱩᱜ ᱠᱟᱱᱟ ᱟᱫᱚ ᱱᱚᱣᱟ ᱴᱟᱭᱤᱢ ᱨᱮ ᱪᱟᱞᱟᱣ ᱞᱮᱱ ᱠᱷᱟᱱ ᱚᱱᱟᱠᱚ ᱧᱮᱞ ᱧᱟᱢᱚᱜᱼᱟ ᱥᱮ ᱟᱪᱪᱷᱟ ᱟᱪᱪᱷᱟ ᱟᱪᱪᱷᱟ ᱟᱫᱚ ᱜᱟᱯᱟ ᱪᱟᱞᱟᱜ ᱜᱮ ᱞᱟ ᱭ ᱦᱩᱭᱟᱠᱟᱱᱟ ᱢᱚᱴᱟ ᱢᱩᱴᱤ ᱫᱚᱥᱴᱟ ᱮᱜᱟᱨᱚᱴᱟ ᱥᱮᱫ ᱡᱩᱫᱤ ᱡᱟᱦᱟᱸ ᱠᱟᱨᱚᱱ ᱛᱮ ᱵᱟᱝᱞᱮ ᱥᱮᱱ ᱫᱟᱲᱮᱭᱟᱫᱟ ᱮᱱᱰᱮ ᱠᱷᱟᱱ ᱫᱚ ᱢᱟᱡᱟᱱ ᱦᱚᱸᱛᱚ ᱠᱷᱩᱞᱟ ᱣ ᱛᱟᱦᱮᱱᱟ ᱵᱟᱝ ᱢᱟᱡᱟᱱ ᱛᱤᱱ ᱜᱷᱟᱲᱤᱠ ᱡᱷᱤᱡ ᱛᱟᱦᱮᱱᱟ ᱢᱚᱴᱟ ᱢᱩᱴᱤ

ᱟᱪᱪᱷᱟ ᱚᱸᱻ ᱟᱪᱪᱷᱟ ᱟᱪᱪᱷᱟ ᱟᱫᱚ ᱴᱷᱤᱠᱮᱱ ᱜᱮᱭᱟ ᱚᱸᱰᱮ ᱠᱷᱟᱱ ᱫᱚ ᱱᱚᱣᱟ ᱠᱚ ᱠᱚᱢᱯᱟᱱᱤᱭᱟᱜ ᱥᱮᱴ ᱤᱫᱤᱠᱟᱛᱮ ᱡᱟᱦᱟᱸ ᱠᱚ ᱵᱟᱰᱟᱭ ᱫᱟᱲᱮᱭᱟᱜ ᱛᱟᱦᱮᱸ ᱠᱟᱱᱟ ᱚᱱᱟ ᱠᱚᱫᱚ ᱵᱟᱰᱟᱭ ᱦᱩᱭᱮᱱᱟ ᱚᱠᱟᱴᱟᱜ ᱥᱮᱴ ᱨᱮ ᱛᱤᱱᱟ ᱜ ᱜᱟᱱ ᱪᱷᱟᱲ ᱠᱚ ᱦᱮᱱᱟᱜᱟ ᱟᱠᱟᱫᱟ ᱵᱟᱹᱱᱩᱜ ᱟᱠᱟᱫᱟ ᱥᱟᱶᱛᱮ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱦᱟᱸ ᱪᱷᱟ ᱟᱪᱪᱷᱟ ᱟᱪᱪᱷᱟ ᱟᱫᱚ ᱫᱚ ᱵᱟᱞᱤᱝ ᱦᱟᱛᱟᱣᱟ ᱢᱤᱫᱴᱟᱝ ᱮᱱᱰᱨᱚᱭᱮᱰ ᱟᱨ ᱢᱤᱫᱴᱟᱝ ᱠᱤᱯᱮᱰ ᱟᱨᱠᱤ ᱟᱫᱚ ᱱᱤᱛᱚᱜ ᱫᱚ ᱡᱟᱦᱟᱸ ᱚᱯᱷᱚᱨ ᱫᱚ ᱵᱷᱤᱵᱚ ᱨᱮᱱᱟᱜ ᱜᱮ ᱞᱟ ᱭ ᱦᱩᱭᱩᱜ ᱠᱟᱱᱟ ᱦᱟᱛᱟᱣ ᱫᱚ ᱟᱨ ᱠᱤᱯᱮᱰ ᱢᱤᱫᱴᱟᱝ ᱠᱤᱯᱮᱰ ᱫᱚ ᱡᱮᱠᱚᱱᱚ ᱨᱮᱦᱚᱸ ᱜᱟᱱᱚᱜᱼᱟ ᱛᱚ ᱮᱱᱰᱮ ᱠᱷᱟᱱ ᱫᱚ ᱜᱟᱯᱟ ᱥᱮᱱᱚᱜ ᱦᱩᱭᱩᱜ ᱠᱟᱱᱟ ᱥᱚᱨᱩᱢ ᱛᱮ ᱮᱱᱰᱮᱠᱷᱟᱱ ᱥᱮ ᱫᱚᱠᱟᱱ ᱛᱮ ᱜᱟᱯᱟ ᱪᱟᱞᱟᱣ ᱠᱟᱛᱮ ᱜᱮ ᱧᱮᱞ ᱦᱩᱭᱩᱜᱼᱟ ᱴᱷᱤᱠ ᱟᱪᱷᱮ ᱟᱪᱪᱷᱟ ᱴᱷᱤᱠ